ᱦᱮᱸ ᱤᱧᱟᱹᱜ ᱴᱚᱴᱷᱟᱨᱮ ᱤᱛᱩᱱ ᱟᱥᱲᱟ ᱨᱮ ᱯᱟᱹᱨᱥᱤ ᱱᱟᱜᱟᱢ ᱯᱟᱲᱦᱟᱣ ᱦᱩᱭᱩᱜ ᱠᱟᱱᱟ ᱱᱚᱣᱟ ᱯᱟᱹᱨᱥᱤ ᱱᱟᱜᱟᱢ ᱫᱚ ᱚᱠᱟ ᱚᱠᱟ ᱠᱷᱚᱱ ᱱᱚᱣᱟ ᱯᱟᱹᱨᱥᱤ ᱫᱚ ᱥᱤᱨᱡᱟᱹᱣ ᱮᱱᱟ ᱪᱮᱫ ᱞᱮᱠᱟᱨᱮ ᱥᱤᱨᱡᱟᱹᱣ ᱮᱱᱟ ᱮᱵᱚᱝ ᱪᱮᱫ ᱞᱮᱠᱟ ᱠᱟᱛᱮᱫ ᱱᱚᱣᱟᱫᱚ ᱦᱮᱡ ᱮᱱᱟ ᱱᱚᱣᱟ ᱜᱮ ᱜᱟᱞᱢᱟᱨᱟᱜᱼᱟ ᱟᱨ ᱱᱚᱣᱟ ᱵᱷᱟᱨᱚᱛ ᱨᱮᱭᱟᱜ ᱱᱟᱜᱟᱢ ᱜᱷᱚᱴᱱᱟ ᱨᱮ ᱱᱚᱣᱟ ᱫᱚ ᱢᱮᱱᱟᱜ ᱜᱮᱭᱟ ᱱᱚᱣᱟ ᱞᱟᱹᱭ ᱞᱮᱠᱷᱟᱱ ᱫᱚ ᱥᱟᱱᱛᱟᱞᱤ ᱯᱟᱹᱨᱥᱤ ᱪᱮᱫ ᱞᱮᱠᱟ ᱠᱟᱛᱮᱫ ᱥᱤᱨᱡᱟᱹᱣ ᱠᱟᱱᱟ ᱪᱮᱫ ᱞᱮᱠᱟ ᱠᱟᱛᱮᱫ ᱦᱮᱡ ᱠᱟᱱᱟ ᱟᱨ ᱱᱚᱣᱟ ᱯᱟᱹᱨᱥᱤ ᱨᱮᱱᱟᱜ ᱪᱮᱫ ᱞᱮᱠᱟᱱ ᱪᱮᱫ ᱫᱟᱲᱮ ᱢᱮᱱᱟᱜᱼᱟ ᱱᱚᱜᱼᱚ ᱱᱚᱣᱟ ᱠᱚ ᱵᱟᱰᱟᱭ ᱨᱮᱱᱟᱜ ᱞᱟᱹᱠᱛᱤ ᱢᱮᱱᱟᱜᱼᱟ ᱠᱷᱟᱹᱛᱤᱨ ᱜᱮ ᱛᱮᱦᱤᱧ ᱱᱚᱣᱟ ᱤᱛᱩᱱ ᱟᱥᱲᱟ ᱨᱮ ᱯᱟᱲᱦᱟᱣ ᱨᱮᱱᱟᱜ ᱞᱟᱹᱠᱛᱤ ᱫᱚ ᱢᱮᱱᱟᱜᱼᱟ